ᱛᱤᱨᱞᱟᱹ ᱠᱚ ᱱᱚᱣᱟ ᱥᱚᱢᱟᱡᱽ ᱨᱮᱱᱟᱜ ᱟᱹᱰᱤᱜᱟᱱ ᱟᱭᱢᱟ ᱪᱮᱞᱮᱧᱡᱽ ᱠᱚ ᱫᱟᱯᱨᱟᱢᱚᱜᱼᱟ ᱡᱟᱦᱟᱸᱞᱮᱠᱟᱱ ᱢᱤᱫᱴᱟᱝ ᱚᱲᱟᱜ ᱨᱮᱱᱟᱜ ᱟᱨ ᱥᱮ ᱢᱤᱫᱴᱟᱝ ᱯᱚᱨᱤᱵᱟᱨ ᱨᱮᱱᱟᱜ ᱚᱱᱟ ᱥᱟᱶᱛᱮ ᱯᱩᱨᱟᱹ ᱟᱹᱛᱩ ᱨᱮᱱᱟᱜ ᱥᱚᱢᱟᱡᱽ ᱨᱮᱱᱟᱜ ᱥᱚᱢᱟᱡᱽ ᱥᱟᱶᱛᱮ ᱯᱩᱨᱟᱹ ᱫᱤᱥᱚᱢ ᱨᱮᱱᱟᱜ ᱡᱟᱦᱟᱸᱞᱮᱠᱟ ᱜᱮ ᱢᱮᱱᱟᱜᱼᱟ ᱡᱮᱢᱚᱱ ᱠᱟᱹᱢᱤᱦᱚᱨᱟ ᱵᱚᱸᱜᱟ ᱵᱩᱨᱩ ᱟᱨ ᱚᱞ ᱯᱟᱲᱦᱟᱣ ᱱᱚᱣᱟ ᱪᱮᱞᱮᱧᱡᱽ ᱠᱚᱠᱚ ᱠᱚᱠᱚ ᱮᱠᱫᱚᱢ ᱥᱟᱢᱟᱝ ᱥᱟᱶᱠᱚ ᱫᱟᱯᱨᱟᱢᱚᱜᱟ ᱱᱤᱭᱟᱹ ᱥᱟᱶᱛᱮ ᱡᱚᱛᱚ ᱵᱟᱝᱟ ᱱᱤᱭᱟᱹ ᱴᱟᱭᱤᱢ ᱨᱮᱫᱚ ᱟᱹᱰᱤᱜᱟᱱ ᱱᱤᱛ ᱫᱚᱠᱚ ᱵᱟᱲᱦᱟᱣ ᱦᱮᱡ ᱟᱠᱟᱱᱟ ᱢᱮᱱᱠᱷᱟᱱ ᱱᱤᱭᱟᱹ ᱥᱟᱶᱛᱮ ᱠᱤᱪᱷᱩᱠ ᱦᱟᱯᱮᱱ ᱫᱤᱱ ᱨᱮ ᱢᱤᱫᱴᱟᱱ ᱴᱟᱴᱭᱤᱢ ᱱᱤᱭᱟᱹ ᱤᱭᱟᱹᱜᱼᱟ ᱡᱮ ᱡᱟᱦᱟᱸᱭ ᱮᱠᱫᱚᱢ ᱵᱟᱨᱟᱵᱟᱹᱨᱤ ᱠᱷᱚᱱ ᱠᱚ ᱪᱮᱛᱟᱱᱚᱜᱼᱟ ᱪᱮᱫᱟᱜ ᱥᱮ ᱱᱤᱛ ᱡᱟᱦᱟᱸᱛᱤᱱᱟᱹᱜ ᱛᱤᱨᱞᱟᱹ ᱠᱚ ᱢᱮᱱᱟᱜ ᱠᱚᱣᱟ ᱡᱩᱫᱤ ᱡᱟᱦᱟᱸᱭ ᱢᱤᱫ ᱫᱷᱟᱣ ᱢᱤᱫ ᱫᱷᱟᱣ ᱢᱚᱠᱟᱭ ᱧᱟᱢᱟᱠᱟᱜᱼᱟ ᱥᱮ ᱚᱱᱟ ᱤᱭᱟᱹ ᱵᱟᱠᱷᱨᱟ ᱫᱟᱣ ᱦᱚᱸᱭ ᱧᱟᱢᱟ ᱮᱱᱠᱷᱟᱱ ᱫᱟᱣᱮ ᱧᱟᱢᱟᱠᱟᱜ ᱠᱷᱟᱱᱮ ᱚᱱᱟ ᱨᱮᱱᱟᱜ ᱵᱷᱚᱨᱯᱩᱨ ᱵᱷᱚᱨᱯᱩᱨ ᱵᱽᱚᱨᱯᱩᱨ ᱚᱱᱟ ᱨᱮᱱᱟᱜ ᱮᱠᱫᱚᱢ ᱨᱯᱩᱨᱟᱹ ᱡᱟᱦᱟᱸ ᱢᱮᱱᱟᱜᱼᱟ ᱟᱹᱰᱤ ᱠᱷᱚᱱ ᱟᱹᱰᱤ ᱯᱷᱟᱭᱫᱟ ᱨᱮᱱᱟᱜᱼᱮ ᱩᱴᱷᱟᱹᱣᱟ ᱠᱤ ᱚᱱᱟ ᱨᱮ ᱟᱡ ᱡᱟᱦᱟᱸᱠᱤ ᱞᱟᱹᱭᱟᱭ ᱠᱤ ᱵᱟᱭ ᱫᱟᱲᱮᱭᱟᱜᱼᱟ ᱢᱮᱱᱠᱷᱟᱱ ᱚᱱᱟ ᱪᱮᱞᱮᱧᱡᱽ ᱟᱡ ᱮᱠᱥᱮ ᱯᱴ ᱠᱟᱛᱮᱫ ᱥᱮ ᱟᱡ ᱚᱱᱟᱭ ᱥᱟᱢᱟᱝᱟ ᱟᱨ ᱚᱱᱟ ᱥᱟᱞᱟᱜ ᱫᱟᱬᱟ ᱠᱟᱛᱮᱫ ᱚᱱᱟ ᱦᱚᱸ ᱡᱤᱛᱠᱟᱹᱨᱟᱛᱮᱫ ᱛᱟᱦᱮᱱᱟᱭ ᱢᱮᱱᱠᱷᱟᱱ ᱱᱚᱣᱟ ᱜᱮ ᱟᱹᱰᱤ ᱨᱚᱠᱚᱢ ᱢᱮᱱᱟᱜᱼᱟ ᱡᱮᱢᱚᱱ ᱟᱡ ᱢᱤᱫᱴᱟᱝ ᱯᱟᱨᱤᱵᱟᱨᱮ ᱧᱮᱞᱮᱫᱼᱟ ᱚᱲᱟᱜ ᱥᱟᱶᱛᱮ ᱡᱩᱫᱤ ᱢᱤᱫᱴᱟᱝ ᱵᱟᱹᱦᱩ ᱠᱟᱱᱟᱭ ᱵᱟᱹᱦᱩ ᱠᱩᱲᱤ ᱠᱟᱱ ᱠᱷᱟᱱᱮ ᱟᱡ ᱚᱲᱟᱜ ᱥᱟᱶᱛᱮ ᱚᱲᱟᱜ ᱦᱚᱲᱮ ᱧᱮᱞ ᱠᱚᱣᱟ ᱟᱨ ᱟᱯᱟ ᱵᱟᱨᱮ ᱧᱮᱞ ᱠᱚᱣᱟ ᱚᱱᱟ ᱥᱟᱶᱛᱮ ᱟᱡ ᱚᱲᱟᱜ ᱨᱤᱱᱤᱡ ᱱᱤᱡᱮᱨ ᱯᱩᱨᱩᱥᱮ ᱧᱮᱞᱮᱭᱟ ᱚᱱᱟ ᱫᱚ ᱜᱤᱫᱽᱨᱟᱹᱭ ᱧᱮᱞ ᱠᱚᱣᱟ ᱚᱱᱟ ᱥᱟᱶᱛᱮ ᱡᱩᱫᱤ ᱢᱤᱫᱴᱟᱝ ᱛᱤᱨᱞᱟᱹᱭ ᱯᱟᱲᱦᱟᱣ ᱛᱟᱦᱮᱱᱟ ᱤᱱᱟᱹᱠᱷᱟᱱ ᱚᱱᱟ ᱥᱟᱶᱛᱮ ᱟᱡ ᱥᱟᱶᱛᱮ ᱟᱡ ᱢᱟᱲᱟᱝ ᱢᱤᱫᱴᱟᱝ ᱵᱮᱥ ᱯᱟᱲᱦᱟᱣᱤᱡᱼᱮ ᱛᱟᱦᱮᱱᱟ ᱚᱱᱟ ᱠᱷᱟᱹᱛᱤᱨ ᱡᱩᱫᱤ ᱟᱡ ᱯᱟᱲᱦᱟᱣᱮ ᱛᱟᱦᱮᱱᱟ ᱤᱱᱟᱹ ᱠᱷᱟᱱ ᱯᱩᱨᱟᱹ ᱩᱱᱤ ᱫᱚ ᱚᱲᱟᱜᱼᱮ ᱯᱟᱲᱦᱟᱣ ᱠᱟᱛᱮᱫ ᱛᱟᱦᱮᱱᱟ ᱚᱲᱟᱜᱼᱮ ᱯᱟᱲᱦᱟᱣ ᱞᱮᱱᱠᱷᱟᱱ ᱢᱤᱫᱴᱟᱝ ᱯᱟᱨᱤᱵᱟᱨ ᱢᱤᱫᱴᱟᱝ ᱵᱮᱥᱮ ᱞᱟᱦᱟᱜᱼᱟ ᱟᱨ ᱢᱤᱫᱴᱟᱝ ᱯᱟᱨᱤᱵᱟᱨ ᱡᱩᱫᱤ ᱵᱮᱥ ᱨᱮ ᱢᱤᱫᱴᱟᱝ ᱟᱹᱛᱩ ᱵᱮᱥ ᱞᱟᱦᱟᱭᱟ ᱟᱨ ᱟᱹᱛᱩ ᱡᱩᱫᱤ ᱵᱮᱥᱚᱜᱼᱟ ᱤᱱᱟᱹᱠᱷᱟᱱ ᱢᱤᱫᱴᱟᱝ ᱯᱩᱨᱟᱹ ᱫᱤᱥᱚᱢ ᱥᱮ ᱥᱚᱢᱟᱡᱽ ᱢᱤᱫᱴᱟᱝᱮ ᱵᱮᱥ ᱛᱮ ᱵᱮᱥᱮ ᱵᱮᱱᱟᱣᱟ ᱟᱨ ᱥᱚᱢᱟᱡᱽ ᱵᱮᱱᱟᱣᱮᱱ ᱠᱷᱟᱱ ᱱᱚᱣᱟ ᱫᱤᱥᱚᱢ ᱟᱡᱼᱟᱡ ᱛᱮᱜᱮ ᱵᱮᱥᱮ ᱵᱮᱱᱟᱣᱚᱜᱼᱟ